ᱟᱡᱚᱫᱤᱭᱟᱹ ᱵᱩᱨᱩ ᱨᱮ ᱟᱭᱢᱟ ᱥᱟᱸᱜᱷᱟᱨ ᱴᱷᱟᱶ ᱢᱮᱱᱟᱜᱼᱟ ᱡᱮᱞᱮᱠᱟ ᱢᱚᱭᱩᱨ ᱯᱟᱦᱟᱲ ᱥᱤᱛᱟ ᱠᱩᱱᱰᱩ ᱫᱩᱨᱜᱟ ᱠᱟᱴᱷᱮᱨ ᱢᱚᱱᱫᱤᱨ ᱤᱱᱟ ᱛᱟᱭᱱᱚᱢ ᱫᱚ ᱴᱷᱩᱲᱜᱟ ᱯᱷᱚᱞᱥ ᱵᱟᱢᱱᱤ ᱯᱷᱚᱞᱥ ᱞᱳᱦᱨᱤᱭᱟ ᱢᱚᱱᱫᱤᱨ ᱟᱯᱟᱨᱰᱮᱢ ᱞᱚᱣᱟᱨᱰᱮᱢ ᱪᱮᱲᱮ ᱵᱩᱨᱩ ᱪᱩᱲᱫᱟ ᱢᱩᱠᱷᱳᱥ ᱵᱷᱤᱞᱮᱡᱽ ᱠᱷᱚᱭᱨᱟᱵᱮᱲᱟ ᱰᱮᱢ ᱥᱩᱥᱟᱭᱤᱴ ᱯᱚᱭᱮᱸᱴ ᱱᱤᱭᱟ ᱠᱚ ᱢᱩᱫᱽᱨᱮ ᱵᱟᱢᱱᱤ ᱯᱷᱚᱞᱥ ᱥᱩᱭᱥᱟᱭᱤᱴ ᱯᱚᱭᱮᱱᱴ ᱜᱮ ᱵᱷᱟᱜᱤ ᱧᱮᱞ ᱡᱟᱭᱜᱟ ᱢᱮᱱᱛᱮᱧ ᱢᱚᱱᱮᱭᱟ ᱮᱱᱛᱮ ᱨᱮᱦᱚᱸ ᱟᱨᱚ ᱢᱮᱱᱟᱜᱼᱟ ᱡᱮᱢᱚᱱ ᱥᱟᱱᱨᱟᱭᱤᱡᱽ ᱮᱢᱟᱱ ᱮᱢᱟᱱ ᱟᱨ ᱥᱟᱸᱜᱷᱟᱨᱤᱭᱟ ᱴᱷᱟᱶ ᱠᱚᱫᱚ ᱦᱩᱭᱩᱜ ᱠᱟᱱᱟ ᱵᱷᱟᱨᱚᱛ ᱥᱮᱵᱟ ᱟᱥᱨᱚᱢ ᱱᱤᱦᱟᱨᱤᱠᱟ ᱢᱟᱞᱚᱵᱤᱠᱟ ᱠᱩᱥᱚᱞ ᱯᱚᱞᱞᱤ ᱟᱨ ᱢᱤᱫᱴᱟᱝ ᱥᱟᱸᱜᱷᱟᱨ ᱴᱷᱟᱶᱤᱧ ᱞᱟᱹᱭᱤᱧ ᱦᱤᱲᱤᱧ ᱠᱮᱫᱟ ᱚᱱᱟᱫᱚ ᱟᱵᱚᱣᱟᱜ ᱧᱩᱛᱩᱢᱟᱱ ᱥᱟᱸᱜᱷᱟᱨ ᱴᱷᱟᱶ ᱥᱩᱛᱟᱹᱱ ᱴᱟᱺᱰᱤ ᱚᱱᱟᱫᱚ ᱵᱩᱫᱽᱫᱷᱚ ᱯᱩᱨᱱᱤᱢᱟ ᱨᱮ ᱱᱚᱸᱰᱮ ᱫᱚ ᱥᱮᱸᱫᱽᱨᱟ ᱦᱩᱭᱩᱜᱼᱟ ᱱᱤᱭᱟᱹ ᱠᱚᱜᱮ ᱢᱮᱱᱟᱜᱼᱟ